ᱟᱞᱮ ᱴᱚᱴᱷᱟ ᱨᱮᱱᱟᱜ ᱫᱷᱚᱨᱚᱢ ᱴᱷᱟᱶ ᱫᱚ ᱡᱟᱦᱮᱨ ᱛᱷᱟᱱ ᱱᱚᱶᱟ ᱡᱟᱦᱮᱨ ᱛᱷᱟᱱ ᱨᱮ ᱟᱞᱮᱫᱚ ᱟᱛᱳ ᱥᱟᱱᱟᱢ ᱦᱚᱲ ᱥᱟᱶᱛᱮ ᱥᱮᱱ ᱠᱟᱛᱮᱫ ᱱᱚᱶᱟ ᱯᱚᱨᱚᱵ ᱞᱮ ᱢᱟᱱᱟᱣ ᱵᱟᱛᱟᱣᱟ ᱟᱨ ᱞᱮ ᱫᱚᱦᱚ ᱟᱹᱜᱩᱭᱮᱫᱟ ᱟᱨ ᱥᱮᱨᱢᱟ ᱨᱮᱱᱟᱜ ᱡᱚᱛᱚ ᱠᱷᱚᱱ ᱢᱟᱨᱟᱝ ᱯᱚᱨᱚᱵᱽ ᱫᱚ ᱥᱚᱨᱦᱟᱭ ᱥᱮ ᱵᱟᱦᱟ